ᱰᱟᱭᱟᱵᱮᱴᱤᱥ ᱴᱮᱠᱟᱣ ᱞᱟᱹᱜᱤᱫ ᱛᱮᱫᱚ ᱜᱷᱚᱨᱚᱣᱟ ᱩᱯᱟᱹᱭ ᱞᱮᱠᱟᱛᱮᱫᱚ ᱩᱯᱟᱹᱭᱫᱚ ᱩᱯᱟᱹᱭ ᱞᱮᱠᱷᱟᱱ ᱫᱚ ᱦᱩᱭᱩᱜᱚᱜ ᱜᱮᱭᱟ ᱠᱤᱱᱛᱩ ᱯᱨᱚᱛᱷᱚᱢᱚᱛᱚ ᱫᱚ ᱰᱟᱭᱟᱵᱮᱴᱤᱥ ᱠᱟᱱᱟᱢ ᱥᱮ ᱟᱨᱚ ᱚᱱᱱᱟᱱᱚ ᱫᱤᱠᱫᱤᱭᱮ ᱨᱮᱱ ᱯᱮᱥᱮᱱᱴ ᱠᱟᱱᱟᱭᱮᱢ ᱥᱮᱠᱷᱮᱛᱨᱮ ᱨᱮᱫᱚ ᱟᱢᱫᱚ ᱰᱟᱠᱛᱚᱨ ᱴᱷᱮᱱ ᱫᱚ ᱯᱚᱨᱤᱠᱠᱷᱟᱼᱱᱤᱨᱤᱠᱠᱷᱟ ᱦᱚᱪᱚ ᱠᱟᱛᱮᱫ ᱫᱚ ᱚᱵᱚᱥᱥᱳᱭ ᱟᱢᱫᱚ ᱱᱤᱥᱪᱤᱛᱚᱜ ᱦᱩᱭᱩᱜᱚᱜ ᱡᱟᱹᱨᱩᱲ ᱛᱟᱢᱟ ᱡᱮ ᱤᱧᱫᱚ ᱰᱟᱭᱟᱵᱮᱴᱤᱥ ᱠᱟᱹᱱᱟᱹᱧ ᱯᱷᱚᱞᱮ ᱥᱮᱭ ᱡᱟᱭᱜᱟᱨᱮᱫᱚ ᱱᱤᱛᱚᱜᱫᱚ ᱢᱟᱱᱮ ᱡᱮᱨᱚᱠᱚᱢ ᱨᱟᱱᱠᱚᱢ ᱡᱚᱢ ᱠᱷᱟᱡᱫᱚ ᱛᱳ ᱡᱚᱢ ᱞᱟᱦᱟᱨᱮ ᱦᱚᱭᱛᱚ ᱚᱲᱟᱜᱨᱮ ᱡᱚᱫᱤᱭᱳ ᱥᱟᱵᱠᱟᱜ ᱢᱮ ᱡᱚᱢ ᱪᱮᱛᱟᱱ ᱨᱮᱜᱮ ᱚᱲᱟᱜ ᱨᱮᱭᱟᱜ ᱚᱱᱮᱠ ᱨᱚᱠᱚᱢ ᱡᱚᱢ ᱠᱚᱱᱴᱨᱳᱞᱤᱝ ᱵᱮᱯᱟᱨ ᱮᱛᱮᱫ ᱵᱮᱯᱟᱨ ᱢᱮᱱᱟᱜᱼᱟ ᱥᱮ ᱵᱚᱰᱤᱠᱚ ᱠᱤᱪᱷᱩ ᱥᱮᱛᱟᱜᱨᱮ ᱪᱚᱞᱟᱯᱷᱮᱨᱟᱭ ᱞᱟᱹᱜᱤᱫ ᱥᱮ ᱟᱨ ᱦᱟᱱᱛᱮ ᱱᱟᱛᱮ ᱠᱟᱛᱮᱫ ᱫᱟᱬᱟ ᱠᱟᱛᱮᱫ ᱢᱟᱱᱮ ᱰᱟᱭᱟᱵᱮᱴᱤᱥ ᱴᱮᱠᱟᱣᱫᱚ ᱵᱟᱝ ᱴᱮᱠᱟᱣᱚᱪᱚ ᱫᱟᱲᱮᱜᱼᱟ ᱯᱩᱨᱟᱹᱯᱚᱩᱨᱤᱫᱚ ᱛᱟᱵᱚᱞᱮ ᱠᱚᱱᱴᱨᱳᱞᱨᱮᱢ ᱫᱚᱦᱚ ᱫᱟᱲᱮᱜᱼᱟ ᱛᱟᱦᱮᱸ ᱫᱟᱲᱮᱭᱟᱜᱼᱟᱢ ᱛᱚᱵᱮ ᱰᱟᱠᱛᱚᱨᱟᱝ ᱯᱚᱨᱟᱢᱚᱨᱥᱚᱫᱚ ᱮᱠᱟᱱᱛᱚ ᱫᱚᱨᱠᱟᱨ ᱟᱨ ᱰᱟᱭᱟᱵᱮᱴᱤᱥ ᱫᱚ ᱚᱲᱟᱜ ᱨᱮᱭᱟᱜ ᱡᱮᱠᱳᱱᱳ ᱠᱤᱪᱷᱩᱢ ᱡᱚᱢᱮᱫᱠᱟᱱ ᱡᱟᱦᱟᱸᱫᱚ ᱦᱩᱭᱩᱜᱚᱜ ᱠᱟᱱᱟ ᱡᱮ ᱱᱚᱣᱟ ᱢᱟᱱᱮ ᱵᱤᱡᱽ ᱡᱟᱛᱤᱭᱚ ᱡᱤᱱᱤᱥ ᱵᱤᱡᱽ ᱡᱟᱛᱤᱭᱚ ᱡᱤᱱᱤᱥ ᱢᱟᱱᱮ ᱡᱟᱝ ᱡᱟᱛᱤᱭᱚ ᱡᱤᱱᱤᱥ ᱡᱟᱦᱟᱸᱫᱚ ᱥᱮ ᱟᱵᱟᱨ ᱚᱛ ᱞᱟᱛᱟᱨ ᱠᱚᱨᱮᱠᱚ ᱡᱟᱦᱟᱸᱠᱚᱫᱚ ᱦᱩᱭᱩᱜᱚᱜ ᱡᱮᱢᱚᱱ ᱟᱹᱞᱩᱠᱚ ᱥᱮ ᱱᱚᱣᱟ ᱠᱟᱨᱞᱟᱠᱚ ᱥᱮ ᱟᱨ ᱱᱚᱣᱟ ᱠᱚᱸᱰᱦᱟᱠᱚ ᱚᱱᱮᱠ ᱠᱤᱪᱷᱩ ᱱᱚᱝᱠᱟᱱᱟᱜ ᱡᱚᱢᱟᱝ ᱟᱫᱚ ᱚᱱᱟᱫᱚ ᱠᱤᱪᱷᱩ ᱚᱝᱠᱟᱱ ᱢᱟᱱᱮ ᱪᱤᱠᱤᱛᱥᱚᱠ ᱯᱚᱨᱟᱢᱚᱨᱥᱚ ᱠᱟᱛᱮᱫᱜᱮ ᱠᱤᱪᱷᱩᱫᱚ ᱯᱷᱮᱨ ᱟᱯᱱᱟᱨ ᱚᱱᱟᱫᱚ ᱟᱨᱦᱚᱸ ᱠᱤᱪᱷᱩ ᱚᱵᱷᱤᱜᱽᱜᱚ ᱦᱚᱲ ᱠᱚᱴᱷᱮᱱ ᱠᱷᱚᱱ ᱵᱟᱲᱟᱭ ᱨᱮᱭᱟᱝᱫᱚ ᱫᱚᱨᱠᱟᱨ ᱠᱟᱱᱟ ᱡᱮ ᱰᱟᱭᱟᱵᱮᱴᱤᱥ ᱠᱷᱮᱛᱨᱮ ᱨᱮᱫᱚ ᱪᱮᱫ ᱪᱮᱫ ᱠᱚᱫᱚ ᱡᱚᱢ ᱫᱚᱨᱠᱟᱨᱟ ᱪᱮᱫ ᱪᱮᱫ ᱠᱚᱫᱚ ᱪᱮᱫ ᱪᱤᱠᱟᱹᱭ ᱦᱩᱭᱩᱦᱜᱚᱜᱼᱟ ᱚᱛᱚᱭᱮᱵᱽ ᱱᱚᱣᱟᱫᱚ ᱜᱷᱚᱨᱳᱣᱟ ᱩᱯᱟᱹᱭ ᱞᱮᱠᱟᱛᱮᱜᱮ ᱥᱟᱵᱠᱟᱜ ᱢᱮ ᱤᱭᱟᱹ ᱢᱟᱱᱮ ᱚᱱᱟᱫᱚᱢ ᱟᱢ ᱠᱚᱱᱴᱨᱳᱞᱨᱮᱢ ᱫᱚᱦᱚ ᱫᱟᱲᱮᱜᱼᱟᱢ ᱥᱮᱢ ᱛᱟᱦᱮᱸ ᱫᱟᱲᱮᱭᱟᱜᱼᱟ ᱭᱮᱢ ᱯᱷᱚᱞᱮ ᱰᱟᱠᱛᱚᱨᱟᱜ ᱯᱚᱨᱟᱢᱚᱨᱥᱚ ᱫᱚ ᱮᱠᱟᱱᱛᱚ ᱫᱚᱨᱠᱟᱨ ᱜᱮᱭᱟ ᱟᱨ ᱵᱟᱝ ᱠᱷᱟᱱᱫᱚ ᱢᱟᱱᱮ ᱡᱮᱢᱚᱱ ᱱᱤᱛᱤᱚᱜ ᱡᱮᱢᱚᱱ ᱥᱟᱵᱠᱟᱜ ᱢᱮ ᱨᱟᱱᱠᱚ ᱮᱞᱳᱯᱮᱛᱷᱤ ᱨᱟᱱ ᱡᱚᱢ ᱠᱟᱛᱮᱫ ᱛᱤᱱᱟᱹᱜ ᱜᱟᱱ ᱦᱚᱲᱢᱚᱨᱮ ᱟᱢᱮ ᱠᱷᱚᱛᱤ ᱢᱮᱭᱟ ᱰᱟᱭᱟᱵᱮᱴᱤᱥ ᱠᱷᱮᱛᱨᱮ ᱨᱮ ᱥᱮ ᱛᱤᱱᱟᱹᱜ ᱜᱟᱱ ᱟᱢᱮ ᱥᱟᱠᱥᱮᱥ ᱢᱮᱭᱟ ᱱᱚᱣᱟᱫᱚ ᱦᱚᱭᱛᱚ ᱛᱟᱛᱠᱷᱚᱱᱤᱠᱜᱮ ᱦᱩᱭᱩᱜᱚᱜᱼᱟ ᱠᱤᱱᱛᱩ ᱦᱳᱢᱤᱭᱳᱯᱮᱛᱷᱤ ᱛᱤᱱᱟᱹᱜ ᱜᱟᱱᱮ ᱠᱟᱹᱢᱤᱭᱟ ᱰᱟᱭᱟᱵᱮᱴᱤᱥ ᱠᱷᱮᱛᱨᱮᱨᱮ ᱥᱮ ᱟᱢ ᱱᱚᱣᱟ ᱵᱮᱭᱟᱢᱠᱚ ᱠᱷᱮᱛᱨᱮᱨᱮ ᱛᱤᱱᱟᱹᱜ ᱜᱟᱱ ᱟᱢᱮ ᱥᱟᱠᱥᱮᱥ ᱢᱮᱭᱟ ᱚᱱᱟᱫᱚ ᱠᱤᱱᱛᱩ ᱟᱯᱱᱟᱨ ᱪᱮᱛᱟᱱᱨᱮᱜᱮ ᱠᱟᱱᱟ ᱤᱧᱫᱚᱧ ᱢᱚᱱᱮᱭᱟ ᱡᱮ ᱥᱚᱵᱽᱪᱟᱭᱛᱮᱫᱚ ᱜᱷᱚᱨᱳᱣᱟ ᱩᱯᱟᱹᱭ ᱢᱳᱛᱟᱵᱮᱠᱜᱮ ᱛᱷᱚᱲᱟᱜᱟᱱᱫᱚ ᱟᱢ ᱴᱮᱠᱟᱣ ᱫᱟᱲᱮᱜᱼᱟ ᱟᱫᱚ ᱚᱱᱟᱫᱚ ᱢᱤᱫᱴᱮᱱ ᱢᱤᱫᱴᱮᱱ ᱯᱚᱨᱟᱢᱚᱨᱥᱚ ᱫᱚ ᱫᱚᱨᱠᱟᱨᱟ ᱵᱟᱭᱟᱵᱮᱴᱤᱥ ᱠᱷᱮᱛᱨᱮ ᱨᱮᱫᱚ ᱢᱟᱱᱮ ᱡᱮᱠᱳᱱᱳ ᱟᱡᱟᱨ ᱨᱮᱜᱮ ᱟᱢᱟᱜ ᱡᱚᱢᱼᱧᱩ ᱪᱚᱞᱟᱪᱚᱞ ᱢᱟᱱᱮ ᱱᱚᱣᱟᱫᱚ ᱮᱠᱟᱱᱛᱚ ᱟᱯᱱᱟᱨ ᱪᱮᱛᱟᱱᱨᱮᱜᱮᱭ ᱰᱤᱯᱮᱴᱟ ᱯᱟᱥᱮᱪ ᱱᱚᱣᱟ ᱤᱧᱫᱚᱧ ᱢᱮᱱᱠᱤᱭᱟᱹᱧ